ᱥᱟᱱᱛᱟᱲ ᱞᱟᱹᱜᱤᱫ ᱛᱮᱫᱚ ᱩᱱᱠᱤᱱ ᱫᱚ ᱱᱚᱝᱠᱟ ᱛᱮᱠᱤᱱ ᱢᱮᱥᱟᱭᱮᱱᱟ ᱪᱮᱫᱟᱜ ᱥᱮ ᱵᱟᱝᱟ ᱚᱱᱟ ᱱᱚᱝᱠᱟ ᱡᱟᱭᱦᱳᱠ ᱥᱟᱱᱛᱟᱲ ᱠᱚ ᱥᱟᱱᱛᱟᱲ ᱠᱚ ᱱᱚᱝᱠᱟ ᱥᱮ ᱢᱮᱥᱟᱜ ᱞᱟᱹᱜᱤᱫ ᱛᱮ ᱡᱟᱦᱟᱱᱟᱜ ᱜᱚᱲᱚ ᱥᱚᱯᱚᱦᱚᱫ ᱮ ᱮᱢᱟᱜ ᱠᱚᱣᱟ ᱵᱟᱝᱫᱚ ᱨᱮᱸᱜᱮᱡ ᱱᱟᱪᱟᱨ ᱞᱟᱹᱜᱤᱫ ᱛᱮ ᱟᱡ ᱮ ᱫᱩᱠᱷ ᱥᱩᱠᱷᱮ ᱵᱮᱵᱚᱦᱟᱨ ᱞᱮᱫᱼᱟ ᱢᱮᱱᱛᱮ ᱟᱡ ᱠᱚ ᱤᱭᱟᱹ ᱞᱮᱫᱮᱭᱟ ᱚᱱᱠᱟᱜᱮ ᱟᱹᱰᱤ ᱡᱟᱭᱜᱟ ᱨᱮ ᱮᱢᱟᱜ ᱠᱚᱣᱟ ᱢᱟᱱᱮ ᱥᱟᱱᱛᱟᱲ ᱠᱚᱣᱟᱜ ᱥᱩᱵᱤᱫᱷᱟ ᱤᱫᱤ ᱠᱟᱛᱮᱫ ᱛᱮ ᱚᱱᱟᱛᱮ ᱟᱠᱚᱣᱟᱜ ᱫᱤᱱ ᱫᱚᱠᱤᱱ ᱥᱟᱱᱛᱟᱲ ᱠᱚ ᱞᱟᱹᱜᱤᱫ ᱛᱮ ᱟᱹᱰᱤ ᱟᱹᱰᱤ ᱠᱤᱱ ᱠᱤᱱ ᱵᱮᱱᱟᱣᱮᱱᱟ ᱢᱮᱱᱛᱮᱫ ᱠᱤᱱ ᱚᱱᱟᱛᱮ ᱚᱱᱠᱟ ᱥᱟᱱᱛᱟᱲ ᱠᱚᱫᱚ ᱟᱹᱠᱤᱱ ᱞᱟᱹᱜᱤᱫ ᱛᱮᱠᱚ ᱠᱩᱨᱩᱢᱩᱴᱩ ᱛᱮᱠᱚ ᱪᱮᱥᱴᱟ ᱠᱮᱫᱼᱟᱠᱚ